ᱞᱟᱹᱵᱤᱫ ᱞᱟᱹᱵᱤᱫ ᱟᱨ ᱫᱟᱲᱮ ᱰᱷᱮᱨ ᱞᱟᱹᱜᱤᱫ ᱜᱚᱲᱚ ᱧᱟᱢᱟᱜ ᱱᱚᱝᱠᱟᱱ ᱠᱤᱪᱷᱩ ᱵᱮᱭᱟᱢ ᱫᱚ ᱦᱳᱭᱳᱜ ᱠᱟᱱᱟ ᱵᱷᱩᱥᱟᱯ ᱳᱭᱮᱴᱤᱝ ᱞᱤᱯᱷᱴ ᱟᱨ ᱠᱳᱱᱳ ᱵᱷᱟ ᱨᱤ ᱵᱷᱟ ᱨᱤ ᱡᱤᱱᱤᱥ ᱥᱟᱵ ᱠᱟᱛᱮᱜ ᱡᱩᱫᱤᱢ ᱫᱩᱲᱩᱵ ᱛᱤᱜᱩᱱᱟ ᱟᱨ ᱡᱩᱫᱤᱢ ᱫᱟᱹᱲᱟᱜᱼᱟ ᱱᱚᱣᱟ ᱠᱚ ᱠᱚᱨᱟᱣ ᱞᱮᱠᱷᱟᱱ ᱫᱟᱲᱮ ᱰᱷᱮᱨᱚᱜᱼᱟ